ᱤᱧ ᱡᱚᱠᱷᱚᱱ ᱧᱤᱫᱟᱹᱵᱮᱲᱟ ᱢᱟᱡᱷᱮ ᱢᱟᱡᱷᱮᱧ ᱮᱵᱷᱮᱱᱚᱜ ᱜᱮᱭᱟ ᱛᱚᱠᱷᱚᱱ ᱢᱟᱡᱷᱮ ᱢᱟᱡᱷᱮ ᱨᱟᱪᱟ ᱛᱮᱧ ᱩᱰᱩᱠᱚᱜ ᱜᱮᱭᱟ ᱛᱚᱠᱷᱚᱱ ᱪᱮᱛᱟᱱ ᱥᱮᱱᱤᱧ ᱠᱚᱭᱚᱜ ᱞᱮᱠᱷᱟᱱ ᱟᱹᱰᱤ ᱯᱚᱨᱤᱥᱠᱟᱨ ᱡᱚᱠᱷᱚᱱ ᱟᱠᱟᱥ ᱛᱟᱦᱮᱸᱱᱟ ᱛᱚᱠᱷᱚᱱ ᱟᱹᱰᱤ ᱪᱮᱦᱨᱟ ᱤᱯᱤᱞ ᱠᱚ ᱦᱟᱸᱰᱮ ᱱᱟᱰᱮ ᱠᱚ ᱨᱟᱠᱟᱯ ᱠᱚᱜᱼᱟ ᱟᱹᱰᱤ ᱢᱚᱸᱡ ᱠᱚ ᱧᱮᱞᱚᱜᱼᱟ ᱟᱨ ᱩᱱᱠᱩᱣᱟᱜ ᱩᱱᱠᱩᱣᱟᱜ ᱢᱟᱨᱥᱟᱞ ᱛᱮ ᱜᱳᱴᱟ ᱫᱷᱟᱨᱛᱤ ᱯᱩᱨᱤ ᱦᱚᱸ ᱢᱟᱨᱥᱟᱞ ᱠᱚᱜᱼᱟ ᱟᱨ ᱟᱹᱰᱤ ᱵᱮᱥ ᱜᱮ ᱦᱚᱸᱧ ᱵᱩᱡᱷᱟᱹᱣᱟ ᱦᱮᱸ ᱥᱮ ᱵᱟᱝ ᱟᱨ ᱴᱷᱤᱠ ᱧᱤᱫᱟᱹᱧ ᱮᱵᱷᱮᱱᱚᱜᱼᱟ ᱩᱱ ᱚᱠᱛᱚ ᱜᱮ ᱩᱱᱠᱩ ᱫᱚᱧ ᱧᱮᱞ ᱧᱟᱢ ᱠᱚᱣᱟ ᱢᱟᱡᱷᱮ ᱢᱟᱡᱷᱮ ᱨᱟᱪᱟ ᱛᱤᱧ ᱛᱩᱫᱩᱜᱼᱟ ᱩᱱ ᱚᱠᱛᱚ ᱴᱷᱤᱠ ᱛᱚᱠᱷᱚᱱ ᱧᱤᱫᱟᱹ ᱥᱟᱲᱮ ᱮᱜᱟᱨᱚᱴᱟ ᱮᱜᱟᱨᱚᱴᱟ ᱡᱚᱠᱷᱚᱡ ᱵᱮᱨᱮᱫ ᱠᱟᱛᱮᱫ ᱴᱷᱤᱠ ᱨᱟᱪᱟᱨᱮ ᱫᱩᱲᱩᱵᱽ ᱠᱟᱛᱮᱫ ᱩᱱᱠᱩᱧ ᱧᱮᱞ ᱡᱚᱝᱼᱟ ᱟᱨ ᱟᱹᱰᱤ ᱪᱮᱦᱮᱨᱟ ᱜᱮᱧ ᱵᱩᱡᱷᱟᱹᱣᱟ